ᱦᱮᱸ ᱦᱮᱞᱳ ᱚᱠᱚᱭᱮᱢ ᱞᱟᱹᱭᱫᱟ ᱪᱤᱠᱟᱹᱛᱮ ᱤᱧᱫᱚ ᱵᱮᱥ ᱜᱮᱛᱚᱧ ᱮᱢ ᱟᱠᱟᱫ ᱢᱮᱭᱟ ᱪᱤᱠᱟᱹ ᱵᱟᱹᱲᱤᱡ ᱩᱰᱩᱠᱮᱱᱟ ᱥᱮ ᱪᱮᱫ ᱟᱪᱪᱷᱟ ᱟᱪᱪᱷᱟ ᱦᱮᱸ ᱛᱚ ᱟᱫᱚ ᱵᱟᱹᱲᱤᱡ ᱡᱩᱫᱤ ᱩᱰᱩᱠ ᱠᱟᱱᱟ ᱛᱟᱦᱚᱞᱮ ᱚᱥᱩᱵᱤᱫᱷᱟ ᱵᱟᱹᱱᱩᱜᱼᱟ ᱦᱮᱸ ᱛᱟᱦᱚᱞᱮ ᱦᱤᱡᱩᱜ ᱢᱮ ᱚᱱᱟ ᱵᱚᱫᱚᱞᱛᱮ ᱛᱤᱱᱟᱹᱜ ᱵᱟᱹᱲᱤᱡ ᱟᱠᱟᱱᱟ ᱴᱷᱤᱠ ᱜᱮᱭᱟ ᱚᱱᱟ ᱵᱚᱫᱚᱞᱛᱮ ᱮᱴᱟᱜᱟᱜ ᱤᱧ ᱮᱢᱟᱢᱟ ᱦᱮᱸ ᱟᱞᱚᱢ ᱪᱤᱱᱛᱟᱹᱭᱟ ᱴᱷᱤᱠ ᱜᱮᱭᱟ ᱦᱮᱸ ᱦᱚᱲ ᱠᱚᱫᱚ ᱟᱞᱚᱢ ᱵᱟᱲᱟᱭ ᱦᱚᱪᱚ ᱠᱚᱣᱟ ᱵᱟᱠᱷᱟᱱ ᱫᱚ ᱦᱟᱸᱜ ᱮᱴᱟᱜ ᱨᱚᱠᱚᱢᱚᱜᱼᱟ ᱵᱩᱡᱮᱜ ᱜᱮᱭᱟᱢ ᱥᱮ ᱵᱟᱝ ᱵᱟᱝ ᱵᱟᱹᱧ ᱮᱢᱟ ᱵᱟᱹᱧ ᱮᱢ ᱠᱟᱜ ᱠᱚᱣᱟ ᱪᱮᱫᱟᱜ ᱤᱧ ᱮᱢᱟ ᱠᱚᱣᱟ ᱵᱮᱵᱥᱟ ᱠᱟᱱ ᱛᱤᱧᱟ ᱥᱮ ᱤᱧᱟᱜ ᱦᱚᱸ ᱦᱮᱸ ᱵᱟᱝ ᱪᱟᱞᱟᱣ ᱞᱮᱱᱠᱷᱟᱱ ᱤᱧᱦᱚᱸ ᱦᱳᱭ ᱤᱧᱦᱚᱸ ᱚᱱᱟ ᱵᱷᱤᱛᱤᱨ ᱨᱮᱱᱟᱜ ᱡᱤᱱᱤᱥ ᱫᱚ ᱪᱤᱠᱟᱛᱤᱧ ᱵᱩᱡᱟ ᱤᱧ ᱤᱧᱛᱚ ᱵᱟᱹᱧ ᱵᱩᱡᱽ ᱠᱟᱫᱟ ᱱᱚᱣᱟ ᱰᱮᱢᱮᱡᱽ ᱠᱟᱱᱟ ᱢᱮᱱᱛᱮ ᱦᱮᱸ ᱥᱮ ᱵᱟᱹᱲᱤᱡ ᱠᱟᱱᱟ ᱦᱮᱸ ᱦᱮᱸᱛᱚ ᱵᱮᱵᱚᱥᱛᱷᱟᱭᱟᱹᱧ ᱛᱚ ᱧᱮᱞᱢᱮ ᱵᱟᱠᱷᱟᱱ ᱫᱚ ᱦᱟᱸᱜ ᱮᱢ ᱱᱤᱝᱠᱟᱹ ᱟᱨᱚᱢ ᱞᱟᱹᱭᱟ ᱡᱮ ᱵᱟᱠᱷᱟᱱ ᱦᱚᱲ ᱠᱚᱢ ᱢᱮᱛᱟ ᱠᱚᱣᱟ ᱡᱮ ᱱᱚᱝᱠᱟ ᱚᱱᱠᱟ ᱵᱟᱝᱠᱷᱟᱱ ᱫᱚ ᱤᱧᱟᱹᱜ ᱱᱚᱣᱟ ᱫᱚ ᱵᱮᱵᱥᱟ ᱠᱟᱱ ᱛᱤᱧᱟ ᱵᱟᱠᱷᱟᱡ ᱪᱤᱠᱟᱹᱛᱮ ᱪᱟᱞᱟᱜ ᱛᱤᱧᱟᱹ ᱦᱮᱸ ᱦᱚᱲ ᱠᱚ ᱡᱩᱫᱤᱢ ᱞᱟᱹᱭ ᱟᱠᱚᱣᱟ ᱛᱟᱦᱚᱞᱮ ᱚᱥᱩᱵᱤᱫᱷᱟᱜ ᱟᱥᱮ ᱦᱮᱸᱛᱚ ᱦᱤᱡᱩᱜ ᱢᱮ ᱟᱢ ᱚᱱᱟ ᱵᱚᱫᱚᱞ ᱛᱮ ᱮᱴᱟᱜᱟᱜ ᱤᱭᱟᱹ ᱵᱤᱞᱤ ᱤᱫᱤᱢᱮ ᱴᱷᱤᱠ ᱜᱮᱭᱟ ᱦᱮᱸᱛᱚ ᱦᱮᱸᱛᱚ ᱴᱷᱤᱠ ᱜᱮᱭᱟ ᱢᱟ ᱦᱮᱸ